ᱤᱧᱟᱹᱜ ᱴᱷᱟᱶ ᱨᱮᱭᱟᱜ ᱵᱤᱨᱤᱫ ᱠᱚ ᱟᱨ ᱯᱚᱱᱚᱛ ᱵᱤᱨᱤᱫ ᱟᱨ ᱥᱟᱱᱟᱢ ᱞᱮᱠᱟᱱᱟᱜ ᱞᱟᱠᱪᱟᱨ ᱠᱩᱨᱩᱢᱩᱴᱩ ᱨᱮᱭᱟᱜ ᱩᱯᱟᱹᱭ ᱠᱚᱫᱚ ᱟᱹᱰᱤ ᱨᱚᱠᱚᱢ ᱜᱮ ᱢᱮᱱᱟᱜᱼᱟ ᱱᱚᱣᱟ ᱠᱚ ᱢᱤᱫ ᱩᱯᱟᱹᱭ ᱫᱚ ᱱᱚᱣᱟ ᱦᱩᱭ ᱫᱟᱲᱮᱭᱟᱜᱼᱟ ᱠᱤ ᱟᱵᱚ ᱡᱟᱦᱟᱸ ᱛᱤᱱᱟᱹᱜ ᱜᱮ ᱢᱮᱱᱟᱜ ᱵᱚᱱ ᱥᱟᱱᱛᱟᱲ ᱡᱚᱛᱚᱜᱮ ᱟᱵᱚᱣᱟᱜ ᱯᱟᱹᱨᱥᱤ ᱚᱞ ᱪᱤᱠᱤ ᱞᱟᱦᱟᱱᱛᱤ ᱞᱟᱹᱜᱤᱫ ᱡᱚᱛᱚ ᱠᱚᱜᱮ ᱟᱹᱰᱤ ᱠᱩᱨᱩᱢᱩᱴᱩ ᱵᱚᱱ ᱪᱷᱩᱴᱟᱹᱜᱼᱟ ᱚᱱᱟ ᱥᱟᱶ ᱥᱟᱶᱛᱮ ᱟᱵᱚᱣᱟᱜ ᱚᱞ ᱪᱤᱠᱤ ᱯᱟᱥᱱᱟᱣ ᱞᱟᱹᱜᱤᱫ ᱡᱟᱭᱜᱟ ᱡᱟᱭᱜᱟ ᱥᱮᱱ ᱠᱟᱛᱮᱫ ᱵᱚᱱ ᱯᱟᱥᱱᱟᱣᱢᱟ ᱞᱟᱹᱭᱟᱠᱚᱢᱟ ᱟᱨᱵᱚᱱ ᱪᱮᱫ ᱟᱠᱚᱢᱟ ᱛᱚᱵᱮ ᱟᱱᱟᱝ ᱜᱮ ᱟᱵᱚ ᱴᱷᱟᱶ ᱨᱮᱱᱟᱜ ᱵᱤᱨᱤᱫ ᱠᱚ ᱟᱨᱵᱟᱝ ᱟᱵᱚ ᱯᱚᱱᱚᱛ ᱵᱤᱨᱤᱫ ᱟᱨ ᱥᱟᱱᱟᱢ ᱞᱮᱠᱟᱱ ᱞᱟᱠᱪᱟᱨ ᱠᱚ ᱢᱟᱲᱟᱝ ᱥᱮᱫ ᱵᱚᱱ ᱞᱟᱦᱟᱱᱛᱤ ᱫᱟᱲᱮᱭᱟᱜᱼᱟ ᱪᱮᱫᱟᱜ ᱥᱮ ᱵᱤᱱᱟᱹ ᱠᱩᱨᱩᱢᱩᱴᱩ ᱛᱮᱫᱚ ᱵᱟᱝ ᱞᱟᱦᱟᱜ ᱛᱟᱵᱚᱱᱟ ᱟᱨ ᱱᱚᱣᱟ ᱞᱟᱠᱪᱟᱨ ᱠᱚ ᱞᱟᱦᱟ ᱞᱟᱹᱜᱤᱫ ᱫᱚ ᱟᱵᱚ ᱥᱟᱱᱟᱢ ᱥᱟᱱᱛᱟᱲ ᱚᱞ ᱪᱤᱠᱤ ᱢᱟᱲᱟᱝ ᱥᱮᱫ ᱞᱟᱦᱟᱜ ᱞᱟᱹᱜᱤᱫ ᱠᱩᱨᱩᱢᱩᱴᱩ ᱦᱩᱭ ᱟᱵᱚᱱᱟ